ᱤᱧ ᱟᱭᱢᱟ ᱫᱷᱚᱢᱤᱧ ᱟᱸᱠᱟᱣ ᱵᱟᱲᱟᱣᱠᱟᱜᱼᱟ ᱟᱨ ᱱᱤᱛᱚᱜᱦᱚᱸᱧ ᱟᱸᱠᱟᱣᱮᱫ ᱠᱟᱱ ᱜᱮᱭᱟ ᱟᱨ ᱟᱸᱠᱟᱣ ᱫᱚ ᱟᱹᱰᱤᱟᱴᱤᱧ ᱠᱩᱥᱤᱭᱟᱜ ᱤᱧᱫᱚ ᱟᱨ ᱟᱞᱮᱥᱮᱫ ᱫᱚ ᱦᱚᱲ ᱚᱲᱟᱜᱦᱚᱸ ᱢᱮᱱᱟᱜᱼᱟ ᱟᱭᱢᱟ ᱦᱚᱲ ᱚᱲᱟᱜ ᱢᱮᱱᱛᱮ ᱡᱟᱦᱟᱸᱠᱚ ᱢᱮᱱᱟ ᱦᱟᱥᱟ ᱦᱚᱲᱫᱚ ᱦᱟᱥᱟ ᱜᱮᱠᱚ ᱚᱲᱟᱜᱠᱚ ᱡᱩᱛ ᱠᱟᱛᱮᱠᱚ ᱛᱮᱦᱮᱱᱟ ᱟᱨ ᱱᱤᱛᱚᱜᱫᱚ ᱪᱮᱧᱡᱽ ᱪᱟᱵᱟᱣ ᱠᱟᱱᱟ ᱟᱭᱢᱟ ᱦᱚᱲ ᱟᱭᱢᱟ ᱨᱚᱠᱚᱢ ᱯᱟᱠᱟ ᱚᱲᱟᱜᱠᱚ ᱛᱮᱭᱟᱨ ᱵᱟᱲᱟᱣᱡᱚᱝ ᱠᱟᱱᱟ ᱟᱨ ᱦᱚᱲᱟᱜ ᱦᱟᱥᱟ ᱚᱲᱟᱜ ᱫᱚ ᱢᱮᱱᱟᱜ ᱜᱮᱭᱟ ᱱᱤᱛᱚᱜ ᱦᱚᱸ ᱚᱱᱟᱠᱚ ᱦᱟᱥᱟ ᱚᱲᱟᱜᱨᱮ ᱟᱵᱚ ᱟᱭᱢᱟ ᱨᱚᱠᱚᱢ ᱵᱚᱱ ᱪᱚᱨᱡᱟ ᱵᱟᱲᱟᱭᱟ ᱟᱭᱢᱟ ᱨᱚᱠᱚᱢ ᱟᱸᱠᱟᱣ ᱵᱟᱲᱟᱭᱟ ᱚᱱᱟᱦᱚᱸᱧ ᱟᱸᱠᱟᱣ ᱵᱟᱲᱟᱭ ᱜᱮᱭᱟ ᱟᱭᱢᱟ ᱨᱚᱠᱚᱢᱤ ᱵᱟᱰᱟᱭ ᱜᱮᱭᱟ ᱟᱨ ᱚᱱᱟ ᱨᱮᱦᱚᱸ ᱟᱭᱢᱟ ᱨᱚᱠᱚᱢ ᱥᱚᱢᱚᱥᱥᱟ ᱦᱚᱸ ᱢᱮᱱᱟᱜᱼᱟ ᱟᱨ ᱱᱤᱭᱩᱟᱹᱠᱚ ᱮᱢᱱᱤ ᱤᱧᱫᱚ ᱡᱟᱹᱥᱛᱤᱧ ᱠᱩᱥᱤᱭᱟᱜᱼᱟ ᱡᱮᱢᱚᱱ ᱟᱭᱢᱟ ᱨᱚᱠᱚᱢ ᱴᱷᱟᱹᱠᱩᱨ ᱢᱤᱫᱴᱮᱡ ᱠᱮᱞᱮᱱᱰᱟᱨ ᱨᱮ ᱡᱮᱢᱚᱱ ᱢᱤᱫᱴᱮᱡ ᱴᱷᱟᱹᱠᱩᱨᱟᱜ ᱪᱷᱩᱵᱤ ᱛᱮᱦᱮᱱ ᱚᱱᱟ ᱪᱷᱩᱵᱤ ᱧᱮᱞᱛᱮ ᱚᱱᱟ ᱪᱷᱩᱵᱤᱨᱮ ᱟᱭᱢᱟ ᱨᱚᱠᱚᱢ ᱟᱭᱢᱟ ᱨᱚᱠᱚᱢ ᱠᱟᱹᱨᱩᱠᱟᱨᱡᱚ ᱠᱚᱨᱟᱣ ᱦᱮᱨᱱᱟᱜᱼᱟ ᱚᱱᱟᱨᱮ ᱟᱭᱢᱟ ᱨᱚᱠᱚᱢ ᱥᱚᱢᱚᱥᱥᱟ ᱦᱚᱸ ᱢᱮᱱᱟᱜᱼᱟ ᱟᱹᱰᱤ ᱠᱷᱩᱫᱨᱚ ᱠᱷᱩᱫᱨᱚ ᱡᱤᱱᱤᱥ ᱢᱮᱱᱟᱜᱼᱟ ᱚᱱᱟᱠᱚ ᱟᱸᱠᱟᱣ ᱪᱟᱵᱟᱭ ᱦᱩᱭᱩᱜᱼᱟ ᱛᱚᱵᱮ ᱜᱮ ᱚᱱᱟ ᱪᱷᱩᱵᱤᱨᱮ ᱢᱤᱫᱴᱮᱡ ᱢᱚᱡᱽ ᱢᱤᱫᱴᱮᱡ ᱯᱚᱨᱤᱥᱠᱟᱨ ᱢᱤᱫᱴᱮᱡ ᱪᱷᱩᱵᱤ ᱨᱟᱠᱟᱵᱚᱜᱼᱟ ᱚᱱᱟ ᱪᱷᱚᱵᱤᱨᱮ ᱡᱮ ᱚᱱᱟ ᱠᱷᱩᱫᱽᱨᱚ ᱠᱷᱩᱫᱽᱨᱚ ᱡᱤᱱᱤᱥ ᱟᱠᱟᱣᱛᱮ ᱡᱮ ᱥᱚᱢᱚᱭ ᱢᱤᱫᱴᱮᱡ ᱪᱷᱚᱵᱤ ᱛᱤᱥᱦᱚᱸ ᱢᱤᱫ ᱫᱤᱱᱨᱮ ᱞᱟᱹᱴᱩ ᱪᱷᱩᱵᱤ ᱢᱤᱫᱴᱮᱡ ᱢᱩᱨᱛᱤ ᱥᱮ ᱢᱤᱫᱴᱮᱡ ᱡᱟᱦᱟᱱᱤᱡ ᱞᱟᱹᱴᱩ ᱠᱤᱪᱷᱩᱢ ᱛᱮᱭᱟᱨᱮᱫᱟ ᱚᱸᱰᱮ ᱡᱤᱱᱤᱥ ᱠᱤᱱᱛᱩ ᱢᱤᱫ ᱫᱤᱱᱨᱮ ᱵᱟᱝ ᱛᱮᱭᱟᱨᱚᱜᱼᱟ ᱚᱱᱟ ᱛᱮᱭᱟᱨᱛᱮ ᱟᱭᱢᱟ ᱴᱟᱭᱤᱢ ᱞᱟᱜᱟᱼᱟ ᱟᱭᱢᱟ ᱥᱚᱢᱚᱭ ᱞᱟᱜᱟᱼᱟ ᱟᱭᱢᱟ ᱨᱚᱠᱚᱢ ᱡᱤᱱᱤᱥ ᱞᱟᱜᱟᱼᱟ ᱟᱭᱢᱟ ᱨᱚᱠᱚᱢ ᱠᱚᱞᱚᱢ ᱞᱟᱜᱟᱼᱟ ᱟᱭᱢᱟ ᱨᱚᱠᱚᱢ ᱨᱩᱞ ᱞᱟᱜᱟᱼᱟ ᱟᱭᱢᱟ ᱨᱚᱠᱚᱢ ᱨᱚᱝ ᱞᱟᱜᱟᱼᱟ ᱚᱱᱟ ᱛᱟᱠᱷᱟᱱᱛᱮ ᱚᱱᱟ ᱡᱤᱱᱤᱥ ᱧᱮᱞᱛᱮ ᱟᱹᱰᱤ ᱥᱚᱢᱚᱥᱥᱟ ᱦᱚᱸ ᱢᱮᱱᱟᱜᱼᱟ ᱟᱨ ᱟᱹᱰᱤ ᱚᱱᱟ ᱡᱤᱱᱤᱥ ᱟᱸᱠᱟᱣ ᱪᱟᱵᱟ ᱞᱮᱠᱷᱟᱡ ᱟᱹᱰᱤ ᱨᱟᱹᱥᱠᱟᱹ ᱦᱚᱸ ᱟᱹᱭᱠᱟᱹᱜᱼᱟ ᱚᱱᱟᱛᱮ ᱤᱧᱫᱚᱧ ᱠᱩᱥᱤᱭᱟᱜ ᱜᱮᱭᱟ ᱟᱸᱠᱟᱣᱫᱚ